ᱤᱧᱟᱹᱜ ᱜᱷᱟᱨᱚᱸᱡᱽ ᱨᱮ ᱤᱧ ᱵᱟᱹᱧ ᱛᱟᱦᱮᱸ ᱞᱮᱱᱟ ᱤᱧ ᱟᱭᱳ ᱡᱟᱹᱥᱛᱤ ᱤᱧ ᱡᱩᱫᱤ ᱵᱟᱹᱧ ᱛᱟᱦᱮᱸ ᱞᱮᱱᱠᱷᱟᱡ ᱤᱧ ᱟᱭᱳᱜᱮ ᱵᱟᱜᱟᱱ ᱠᱚᱫᱚᱭ ᱧᱮᱞᱫᱟ ᱩᱱᱤᱜᱮ ᱟᱨᱠᱤ ᱯᱟᱦᱨᱟᱭ ᱮᱫᱟᱭ ᱵᱟᱜᱟᱱ ᱠᱚᱫᱚ ᱟᱹᱰᱤ ᱢᱚᱡᱽ ᱛᱮᱜᱮ ᱡᱚᱛᱚᱱᱫᱟ ᱟᱨ ᱡᱩᱫᱤ ᱚᱠᱟ ᱦᱤᱞᱳᱜ ᱡᱷᱟᱹᱞ ᱧᱚᱜ ᱤᱧ ᱪᱟᱞᱟᱣ ᱞᱮᱱᱠᱷᱟᱡ ᱠᱚᱭᱮᱠᱫᱤᱱ ᱡᱟᱹᱥᱛᱤ ᱧᱚᱜ ᱤᱧ ᱛᱟᱦᱮᱸ ᱞᱮᱱᱠᱷᱟᱡ ᱩᱱᱤᱜᱮ ᱫᱟᱜ ᱟᱜ ᱠᱟᱱᱟᱭ ᱱᱤᱛᱚᱜ ᱵᱟᱭ ᱫᱟᱜ ᱫᱟᱲᱮᱭᱟᱜ ᱠᱟᱱ ᱠᱷᱟᱡ ᱠᱟᱛᱮᱫ ᱟᱨᱦᱚᱸ ᱢᱚᱡᱽ ᱛᱮᱜᱮ ᱧᱮᱞᱫᱟᱭ ᱢᱚᱡᱽ ᱵᱮᱵᱚᱥᱛᱷᱟᱭ ᱵᱮᱱᱟᱣ ᱟᱠᱟᱫᱟᱭ ᱫᱟᱨᱮᱦᱚᱸ ᱟᱹᱰᱤ ᱵᱟᱛᱨᱟᱣ ᱧᱮᱞᱚᱜ ᱠᱟᱱᱟ ᱟᱹᱰᱤ ᱵᱷᱟᱜᱮ ᱜᱮ ᱵᱟᱜᱟᱱ ᱫᱚ ᱵᱮᱱᱟᱣ ᱟᱠᱟᱱᱟ